ᱟᱞᱮᱭᱟᱜ ᱴᱚᱴᱷᱟ ᱨᱮ ᱟᱹᱰᱤ ᱜᱟᱱ ᱩᱞ ᱫᱟᱨᱮ ᱢᱮᱱᱟᱜᱼᱟ ᱡᱟᱦᱟᱸ ᱫᱚ ᱩᱞ ᱫᱟᱨᱮ ᱨᱮ ᱫᱟᱜ ᱞᱮ ᱫᱩᱞᱟᱜᱼᱟ ᱨᱟᱱ ᱠᱚᱞᱮ ᱮᱢᱟᱜᱼᱟ ᱥᱩᱭ ᱠᱚᱞᱮ ᱮᱢᱟᱜᱼᱟ ᱟᱨ ᱩᱞ ᱞᱮ ᱫᱟᱨᱮ ᱨᱮ ᱵᱟᱦᱟ ᱦᱚᱪᱚᱭᱟᱞᱮ ᱟᱨ ᱵᱟᱦᱟ ᱠᱟᱛᱮᱫ ᱞᱮ ᱡᱚ ᱦᱚᱪᱚᱭᱟ ᱡᱚ ᱠᱟᱛᱮᱫ ᱞᱮ ᱥᱮᱬᱟ ᱦᱚᱪᱚᱭᱟ ᱟᱨ ᱥᱮᱬᱟ ᱠᱟᱛᱮᱫ ᱞᱮ ᱵᱤᱞᱤ ᱦᱚᱪᱚᱭᱟ ᱟᱨ ᱵᱟᱡᱟᱨ ᱠᱚᱨᱮ ᱞᱮ ᱟᱹᱠᱷᱨᱤᱧᱟ ᱟᱨ ᱮᱴᱟᱜ ᱠᱚᱢᱯᱟᱱᱤ ᱠᱷᱚᱱ ᱠᱚ ᱦᱚᱸ ᱠᱚ ᱦᱤᱡᱩᱜᱼᱟ ᱠᱚᱢᱯᱟᱱᱤ ᱦᱚᱲ ᱦᱚᱸᱠᱚ ᱤᱫᱤᱭᱟ ᱠᱤᱨᱤᱧ ᱤᱫᱤᱭᱟᱠᱚ ᱟᱞᱮ ᱫᱚ ᱩᱞ ᱠᱚᱞᱮ ᱟᱹᱠᱷᱨᱤᱧᱟ ᱟᱨ ᱚᱱᱟ ᱤᱱᱠᱟᱢᱛᱮ ᱟᱞᱮ ᱫᱚ ᱵᱟᱵᱟ ᱛᱮᱠᱚ ᱠᱚ ᱯᱟᱲᱦᱟᱣ ᱦᱚᱪᱚᱭᱮᱫ ᱞᱮᱭᱟ ᱟᱨ ᱩᱞ ᱫᱚ ᱥᱤᱛᱩᱝ ᱨᱮᱦᱚᱸ ᱫᱚᱢᱮ ᱠᱟᱹᱢᱤ ᱮᱢᱟᱭ ᱟᱨ ᱡᱟᱦᱟᱸ ᱜᱮ ᱞᱩ ᱠᱚ ᱥᱟᱵ ᱠᱟᱢ ᱠᱷᱟᱱ ᱩᱞ ᱠᱚ ᱨᱟᱯᱟᱜ ᱟᱛᱮᱫ ᱮᱢ ᱡᱚᱢᱟ ᱛᱚ ᱟᱹᱰᱤ ᱵᱮᱥ ᱜᱮᱭᱟ ᱚᱟᱱ ᱫᱚ ᱟᱨ ᱩᱞ ᱟᱹᱰᱤ ᱵᱟᱡᱟᱨ ᱨᱮᱞᱮ ᱟᱹᱠᱷᱨᱤᱧᱟ ᱟᱨ ᱦᱚᱲ ᱠᱚᱦᱚᱸ ᱠᱚ ᱠᱩᱞᱤ ᱞᱮᱭᱟ ᱠᱤ ᱩᱞ ᱫᱚ ᱪᱮᱫ ᱞᱮᱠᱟ ᱛᱮᱯᱮ ᱡᱚ ᱦᱚᱪᱚᱭᱮᱫᱼᱟ ᱪᱮᱫ ᱞᱮᱠᱟᱯᱮ